ᱥᱤᱢ ᱟᱹᱥᱩᱞ ᱨᱮ ᱵᱟᱹᱲᱤ ᱢᱮᱦᱱᱚᱛ ᱢᱮᱱᱟᱜ ᱟᱠᱟᱫᱟ ᱥᱤᱢ ᱟᱹᱥᱩᱞ ᱟᱠᱟᱫ ᱠᱚᱜᱮ ᱛᱚ ᱯᱟᱹᱦᱤᱞ ᱛᱮ ᱜᱩᱫᱽᱲᱤ ᱵᱮᱱᱟᱣ ᱦᱩᱭᱩᱜ ᱠᱟᱱᱟ ᱜᱩᱫᱽᱲᱤ ᱵᱮᱱᱟᱣ ᱠᱟᱛᱮᱫ ᱥᱤᱢ ᱡᱚᱠᱷᱚᱱᱮ ᱠᱟᱠᱨᱟᱫ ᱟᱭ ᱥᱟᱺᱰᱤ ᱥᱟᱶᱛᱮ ᱛᱟᱦᱮᱱᱟᱭ ᱟᱪᱪᱷᱟ ᱥᱤᱢ ᱡᱚᱠᱷᱚᱱᱮ ᱵᱤᱞᱤ ᱞᱟᱹᱜᱤᱫᱚᱜ ᱟᱭ ᱩᱱ ᱫᱚ ᱦᱟᱹᱨᱩᱵ ᱦᱩᱭᱩᱜᱼᱟ ᱫᱤᱱᱟᱹᱢ ᱦᱤᱞᱳᱜ ᱡᱚᱛᱚᱱ ᱦᱩᱭᱩᱜᱼᱟ ᱢᱤᱫ ᱴᱷᱮᱱ ᱵᱤᱞᱤ ᱫᱚ ᱫᱚᱦᱚ ᱡᱟᱣᱨᱟ ᱠᱟᱛᱟᱭᱟ ᱩᱥᱠᱮ ᱵᱟᱫ ᱡᱚᱠᱷᱚᱱᱮ ᱫᱩᱲᱩᱵ ᱞᱟᱹᱜᱤᱫ ᱫᱚᱜᱼᱟ ᱵᱩᱵᱨᱩᱢ ᱩᱱᱫᱚ ᱵᱩᱨᱥᱤ ᱵᱮᱱᱟᱣ ᱦᱩᱭᱩᱜᱼᱟ ᱵᱩᱨᱥᱤ ᱵᱮᱱᱟᱣ ᱠᱟᱛᱮ ᱚᱱᱟᱨᱮ ᱵᱤᱞᱤ ᱫᱚᱦᱚ ᱠᱟᱛᱟᱭ ᱦᱩᱭᱩᱜᱼᱟ ᱚᱱᱟᱭ ᱢᱟᱡᱟᱣᱟᱭ ᱢᱟᱡᱟᱣ ᱠᱟᱛᱮ ᱩᱥᱠᱮ ᱵᱟᱫ ᱦᱚᱯᱚᱱ ᱠᱚᱣᱟᱭ ᱠᱟᱹᱴᱤᱡ ᱠᱟᱹᱴᱤᱡ ᱩᱱ ᱨᱮᱫᱚ ᱠᱷᱚᱫᱮ ᱠᱚ ᱛᱷᱚᱲᱟ ᱛᱷᱚᱲᱟ ᱮᱢᱟ ᱠᱚ ᱦᱩᱭᱩᱜᱼᱟ ᱫᱟᱜ ᱠᱚ ᱥᱩᱨ ᱟᱠᱚ ᱦᱩᱭᱩᱜᱼᱟ ᱡᱚᱛᱚᱱ ᱠᱚ ᱦᱩᱭᱩᱜᱼᱟ ᱜᱤᱰᱤ ᱞᱟᱹᱜᱤᱫ ᱛᱮᱫᱚ ᱡᱟᱦᱟᱱᱟᱜ ᱡᱟᱞᱱᱟ ᱮᱢᱚᱜ ᱦᱩᱭᱩᱜᱼᱟ ᱚᱱᱟ ᱞᱟᱛᱟᱨ ᱨᱮ ᱫᱚᱦᱚ ᱠᱟᱛᱮ ᱦᱟᱨᱟ ᱠᱚ ᱦᱩᱭᱩᱜᱼᱟ ᱛᱚ ᱡᱚᱛᱚᱱ ᱨᱮ ᱢᱤᱦᱱᱩᱛ ᱯᱟᱲᱟᱜ ᱠᱟᱱᱟ ᱧᱮᱞ ᱟᱠᱚ ᱦᱩᱭᱩᱜᱼᱟ ᱥᱤᱢ ᱴᱷᱮᱱ ᱡᱮᱭᱥᱮ ᱠᱤ ᱜᱤᱫᱤ ᱠᱩᱲᱤᱫ ᱴᱷᱮᱱ ᱵᱟᱧᱪᱟᱣ ᱦᱩᱭᱩᱜᱼᱟ ᱩᱥᱠᱮ ᱠᱮ ᱵᱟᱫ ᱫᱟᱱᱟ ᱵᱚᱨᱟᱵᱳᱨ ᱮᱢᱚᱜ ᱦᱩᱭᱩᱜᱼᱟ ᱥᱟᱨᱟᱫᱤᱱ ᱛᱚᱞ ᱠᱟᱠᱚ ᱵᱟᱠᱷᱟᱱ ᱫᱚ ᱟᱲᱟᱜ ᱠᱚ ᱛᱟᱦᱮᱱ ᱠᱷᱟᱱ ᱫᱚ ᱚᱸᱰᱮ ᱧᱮᱧᱮᱞ ᱦᱩᱭᱩᱜᱼᱟ ᱢᱮᱦᱚᱱᱚᱛ ᱛᱮ ᱛᱟᱦᱮᱱ ᱦᱩᱭᱩᱜᱼᱟ ᱛᱟᱨ ᱯᱚᱨᱮ ᱦᱟᱨᱟᱜ ᱟᱠᱚ ᱩᱱ ᱨᱮᱫᱚ ᱜᱩᱫᱽᱲᱤ ᱵᱮᱱᱟᱣ ᱠᱟᱛᱮᱫ ᱚᱸᱰᱮ ᱟᱲᱟᱜ ᱠᱟᱠᱚ ᱦᱩᱭᱩᱜᱼᱟ ᱥᱚᱢᱚᱭ ᱥᱚᱢᱚᱭ ᱨᱮ ᱫᱟᱜ ᱥᱳᱢᱚᱭ ᱥᱚᱢᱚᱭ ᱨᱮ ᱡᱚᱢᱟᱜ ᱮᱢᱚᱜ ᱦᱩᱭᱩᱜᱼᱟ ᱩᱰᱩᱠ ᱟᱫᱮᱨ ᱦᱩᱭᱩᱜᱼᱟ ᱤᱱᱟᱹᱜ ᱜᱟᱱ ᱜᱮ ᱦᱟᱛᱟᱣ ᱦᱟᱛᱟᱲ ᱢᱮ